ᱦᱮᱞᱳ ᱦᱮᱸ ᱡᱚᱦᱟᱨ ᱜᱮ ᱚᱠᱚᱭᱮᱢ ᱨᱚᱲᱫᱟ ᱢᱩᱨᱜᱟᱹᱰᱟᱸᱜᱟᱞ ᱠᱷᱚᱱ ᱦᱮᱸ ᱢᱚᱦᱮᱥᱯᱩᱨ ᱦᱟᱥᱯᱟᱛᱟᱞ ᱨᱮᱜᱮ ᱟᱫᱚ ᱪᱮᱫ ᱠᱷᱚᱵᱚᱨ ᱦᱮᱸ ᱛᱤᱱᱟᱹᱜ ᱛᱤᱱᱟᱹᱜ ᱫᱤᱱ ᱠᱷᱚᱱ ᱦᱮᱸ ᱟᱫᱚ ᱦᱮᱸ ᱟᱫᱚ ᱵᱟᱢ ᱨᱟᱱ ᱵᱟᱲᱟᱣ ᱠᱟᱱᱟ ᱦᱮᱸ ᱟᱨ ᱚᱱᱟ ᱤᱭᱟᱹ ᱫᱚ ᱵᱟᱹᱱᱩᱜ ᱛᱟᱢᱟ ᱠᱟᱜᱚᱡᱽ ᱠᱚ ᱨᱤᱯᱳᱨᱴ ᱠᱚ ᱡᱟᱦᱟᱸ ᱨᱮᱭᱟᱜ ᱦᱚᱸ ᱛᱚᱵᱮ ᱢᱮᱱᱟᱜ ᱠᱷᱟᱱ ᱟᱹᱜᱩ ᱛᱚᱨᱟᱭ ᱢᱮ ᱟᱨ ᱢᱟᱭᱟᱝ ᱡᱟᱡᱽ ᱦᱩᱭᱩᱜᱼᱟ ᱵᱚᱞᱮ ᱦᱮᱸ ᱢᱟᱭᱟᱝ ᱜᱟᱯᱟ ᱜᱮ ᱦᱤᱡᱩᱜ ᱢᱮ ᱤᱱᱟᱹᱜ ᱚᱥᱩᱵᱤᱫᱟᱢ ᱵᱩᱡᱷᱟᱹᱜᱮ ᱠᱷᱟᱱ ᱫᱚ ᱦᱮᱸ ᱜᱟᱯᱟ ᱜᱮ ᱦᱤᱡᱩᱜ ᱢᱮ ᱱᱚᱰᱮ ᱫᱚ ᱪᱮᱫ ᱚᱥᱵᱤᱫᱟ ᱦᱚᱸ ᱵᱟᱝ ᱦᱩᱭᱩᱜ ᱛᱟᱢᱟ ᱱᱚᱰᱮ ᱫᱚ ᱥᱚᱨᱠᱟᱨ ᱰᱟᱠᱛᱚᱨ ᱠᱟᱱᱟ ᱟᱨ ᱨᱮᱸᱜᱮᱡ ᱦᱚᱲᱟᱜ ᱠᱟᱱᱟ ᱱᱚᱰᱮ ᱫᱚ ᱢᱚᱡᱽ ᱛᱮᱜᱮ ᱦᱩᱭᱩᱜᱼᱟ ᱵᱚᱞᱮ ᱟᱞᱚᱢ ᱵᱷᱟᱵᱽᱱᱟᱜᱼᱟ ᱦᱮᱸ ᱟᱴ ᱵᱟᱡᱮ ᱞᱮᱠᱟ ᱦᱤᱡᱩᱜ ᱢᱮ ᱦᱮᱸ ᱟᱴ ᱵᱟᱡᱮ ᱞᱟᱠᱟ ᱦᱮᱸ ᱦᱤᱡᱩᱜ ᱢᱮ ᱱᱚᱰᱮ ᱜᱮᱵᱚᱱ ᱧᱟᱯᱟᱢᱟ ᱦᱟᱸᱜ ᱦᱮᱸ ᱢᱚᱡᱽ ᱛᱮᱜᱮ ᱟᱨ ᱪᱟᱵᱟᱜ ᱛᱟᱢ ᱜᱮᱭᱟ ᱟᱞᱚᱢ ᱵᱷᱟᱵᱱᱟᱜᱼᱟ ᱦᱮᱸ ᱢᱟ ᱛᱚᱵᱮ ᱡᱚᱦᱟᱨ ᱜᱮ ᱦᱮᱸ ᱜᱟᱯᱟ ᱵᱚ ᱧᱟᱯᱟᱢᱟ ᱦᱮᱸ ᱢᱟ ᱴᱷᱤᱠ ᱜᱮᱭᱟ